ᱦᱚᱸ ᱦᱮᱞᱳ ᱟᱢ ᱠᱤ ᱫᱚᱠᱟᱱᱫᱟᱨᱮᱢ ᱢᱮᱱᱮᱫᱟ ᱢᱮᱱᱫᱟᱹᱧ ᱟᱢ ᱴᱷᱮᱡ ᱪᱩᱲᱤᱫᱟᱨ ᱢᱮᱱᱟᱜᱼᱟ ᱦᱮᱸ ᱟᱨ ᱪᱮᱫ ᱞᱮᱠᱟ ᱫᱟᱢ ᱢᱮᱱᱟᱜᱼᱟ ᱟᱨ ᱦᱟᱡᱟᱨ ᱴᱟᱠᱟ ᱱᱤᱪᱮ ᱦᱟᱡᱟᱨ ᱴᱟᱠᱟ ᱠᱷᱚᱡ ᱱᱤᱪᱮ ᱢᱮᱱᱟᱜᱼᱟ ᱪᱮᱫ ᱠᱚ ᱠᱟᱞᱟᱨ ᱢᱮᱱᱟᱜᱼᱟ ᱚᱻ ᱟᱨ ᱪᱮᱫᱤᱧ ᱢᱮᱱᱮᱫᱟ ᱦᱮᱸ ᱢᱮᱱᱫᱟᱹᱧ ᱱᱚᱣᱟ ᱟᱨ ᱤᱭᱟᱹ ᱱᱚᱣᱟ ᱪᱩᱲᱤᱫᱟᱨ ᱥᱮᱴ ᱤᱭᱟᱹ ᱚᱱᱟ ᱛᱷᱤᱨᱤ ᱠᱳᱣᱟᱴᱟᱨ ᱪᱩᱲᱤᱫᱟᱨ ᱢᱮᱱᱟᱜ ᱟᱠᱟᱫ ᱜᱮᱭᱟ ᱛᱚ

ᱪᱟᱞᱟᱜ ᱟᱹᱞᱤᱧ ᱜᱟᱯᱟ ᱠᱚᱛᱮ ᱜᱮ ᱟᱨ ᱢᱟᱱᱮ ᱜᱟᱯᱟ ᱜᱮ ᱪᱟᱞᱟᱣ ᱠᱟᱛᱮ ᱚᱸᱰᱮᱞᱤᱧ ᱵᱟᱪᱷᱟᱣ ᱜᱮᱭᱟ ᱴᱷᱤᱠ ᱜᱮᱭᱟ ᱫᱚᱦᱚᱭ ᱮᱫᱟᱹᱧ